ᱪᱟᱥ ᱠᱟᱹᱢᱤ ᱫᱚ ᱯᱩᱨᱟᱹᱯᱩᱨᱤ ᱦᱚᱭ ᱦᱤᱸᱥᱤᱫ ᱦᱟᱞᱚᱛ ᱪᱮᱛᱟᱱ ᱨᱮ ᱴᱮᱸᱦᱟᱱᱰ ᱟᱭ ᱟᱨ ᱚᱱᱟ ᱢᱩᱫᱽᱨᱮ ᱡᱩᱫᱤ ᱤᱧᱟᱹᱜ ᱟᱨᱡᱟᱣ ᱟᱠᱟᱱ ᱡᱟᱦᱟᱸ ᱫᱩᱨᱤᱵᱽ ᱵᱟᱹᱲᱤᱡ ᱞᱮᱱᱠᱷᱱ ᱚᱱᱟ ᱪᱮᱛᱟᱱ ᱨᱮ ᱤᱧᱟᱹᱜ ᱡᱟᱦᱟᱸ ᱠᱟᱛᱷᱟ ᱫᱚᱨᱠᱟᱨ ᱚᱱᱟ ᱫᱚ ᱦᱩᱭᱩᱜ ᱠᱟᱱᱟ ᱱᱮᱛᱟᱨ ᱫᱚ ᱟᱭᱢᱟ ᱨᱚᱠᱚᱢ ᱨᱟᱥᱟᱭᱚᱱᱤᱠ ᱥᱟᱨ ᱵᱮᱥ ᱩᱰᱩᱠ ᱠᱟᱱᱟ ᱚᱱᱟ ᱠᱚᱜᱮ ᱵᱮᱣᱦᱟᱨ ᱠᱟᱛᱮ ᱤᱧ ᱚᱱᱟ ᱴᱷᱤᱠ ᱨᱮᱭᱟᱜ ᱤᱧ ᱨᱤᱠᱟᱹᱭᱟ ᱥᱟᱱᱟᱢ ᱠᱚᱜᱮ ᱵᱚᱱ ᱵᱟᱰᱟᱭ ᱜᱮᱭᱟ ᱡᱮ ᱪᱟᱥ ᱠᱟᱹᱢᱤ ᱫᱚ ᱯᱩᱨᱟᱹᱯᱩᱨᱤ ᱜᱮ ᱦᱤᱸᱥᱤᱫ ᱚᱱᱟ ᱪᱮᱛᱟᱱ ᱨᱮᱱᱟᱜ ᱠᱟᱱᱟ ᱛᱟᱨ ᱢᱚᱫᱽᱫᱷᱮ ᱡᱚᱫᱤ ᱱᱤᱭᱟᱹ ᱚᱵᱚᱥᱛᱷᱟ ᱦᱚᱭᱚᱜᱼᱟ ᱛᱚ ᱪᱮᱫ ᱪᱤᱠᱟᱹᱭ ᱦᱩᱭᱩᱜᱼᱟ ᱚᱱᱟ ᱠᱷᱟᱹᱛᱤᱨ ᱜᱮ ᱱᱚᱣᱟ ᱟᱵᱚ ᱱᱮᱛᱟᱨ ᱡᱟᱦᱟᱸ ᱩᱰᱩᱝ ᱠᱟᱱᱟ ᱨᱟᱥᱟᱭᱚᱱᱤᱠ ᱥᱟᱨ ᱵᱮᱵᱚᱥᱛᱷᱟ ᱚᱱᱟ ᱠᱚᱜᱮ ᱢᱮᱥᱟ ᱠᱟᱛᱮ ᱮᱥᱯᱨᱮ ᱠᱟᱛᱮ ᱴᱷᱤᱠ ᱨᱮᱭᱟᱜ ᱵᱚᱱ ᱪᱮᱥᱴᱟᱭᱟ ᱡᱟᱛᱮ ᱟᱫᱚ ᱟᱞᱚ ᱱᱚᱥᱴᱚᱜ ᱢᱟ ᱡᱟᱦᱟᱸ ᱱᱚᱥᱴᱚᱣ ᱠᱟᱱᱟ ᱚᱱᱟ ᱦᱚᱸ ᱴᱷᱤᱠ ᱨᱩᱣᱟᱹᱲ ᱠᱚᱜ ᱢᱟ ᱚᱱᱟᱛᱮ ᱤᱧ ᱚᱱᱟᱜᱮᱧ ᱞᱟᱹᱭᱟ